ᱩᱠᱤᱞ ᱯᱩᱞᱤᱥ ᱯᱚᱧᱪᱟᱭᱮᱛ ᱛᱚᱯᱥᱤᱞ ᱚᱯᱷᱤᱥ ᱨᱮᱱ ᱦᱚᱲ ᱠᱚ ᱞᱮᱠᱟ ᱠᱟᱹᱢᱤ ᱠᱚ ᱚᱡᱮᱛᱮ ᱟᱱᱟᱴ ᱫᱚ ᱧᱟᱢ ᱟᱠᱟᱱ ᱜᱮᱭᱟ ᱩᱠᱤᱞ ᱢᱟᱱᱮ ᱜᱮ ᱠᱚᱴ ᱠᱟᱹᱪᱷᱟᱹᱨᱤ ᱥᱮ ᱠᱳᱨᱴ ᱛᱮ ᱪᱟᱞᱟᱜ ᱠᱳᱨᱴ ᱠᱟᱹᱪᱷᱟᱹᱨᱤ ᱢᱟᱱᱮ ᱯᱩᱭᱥᱟᱹ ᱨᱮᱱᱟᱜ ᱠᱟᱛᱷᱟ ᱟᱨ ᱠᱳᱨᱴ ᱥᱮᱜ ᱪᱟᱞᱟᱜ ᱢᱟᱱᱮᱜᱮ ᱵᱟᱝ ᱵᱟᱰᱟᱭ ᱦᱚᱲ ᱫᱚ ᱚᱠᱚᱭ ᱥᱮᱜ ᱮᱢ ᱪᱟᱞᱟᱜᱼᱟ ᱚᱠᱟᱨᱮ ᱚᱠᱚᱭᱮᱢ ᱠᱩᱞᱤᱭᱮᱭᱟ ᱯᱚᱭᱥᱟ ᱵᱟᱝᱠᱷᱟᱱ ᱠᱟᱹᱢᱤ ᱫᱚ ᱵᱟᱝ ᱦᱩᱭᱩᱜ ᱜᱮᱭᱟ ᱟᱨ ᱚᱱᱟ ᱞᱮᱠᱟᱛᱮ ᱚᱸᱰᱮ ᱢᱳᱦᱨᱤ ᱠᱚᱢ ᱥᱟᱵ ᱠᱚᱣᱟ ᱥᱟᱵ ᱠᱟᱛᱮ ᱚᱱᱟ ᱠᱳᱨᱴ ᱨᱮᱱᱟᱜ ᱟᱢᱟᱜ ᱪᱮᱫ ᱠᱟᱨᱚᱱ ᱛᱮ ᱥᱮ ᱪᱮᱫ ᱚᱡᱮ ᱛᱮ ᱟᱢ ᱚᱸᱰᱮᱢ ᱥᱮᱱ ᱠᱟᱱᱟ ᱚᱱᱟ ᱵᱟᱰᱟᱭ ᱦᱩᱭᱩᱜ ᱛᱟᱢᱟ ᱢᱟᱱᱮ ᱯᱩᱭᱥᱟᱹ ᱞᱟᱜᱟᱣ ᱟᱢᱟ ᱚᱱᱟ ᱯᱩᱭᱥᱟᱹ ᱫᱚ ᱡᱟ ᱜᱮᱠᱚ ᱞᱟᱹᱭᱟ ᱚᱱᱟ ᱠᱷᱚᱱ ᱵᱟᱝ ᱠᱚᱢᱚᱜᱼᱟ ᱟᱨ ᱯᱩᱞᱤᱥ ᱨᱮᱱᱟᱜ ᱠᱟᱹᱢᱤ ᱢᱚᱱᱮᱜᱮ ᱛᱷᱟᱱᱟ ᱯᱩᱞᱤᱥ ᱨᱮ ᱥᱮᱱ ᱞᱮᱱᱠᱷᱟᱱ ᱥᱮᱱ ᱨᱮᱱᱟᱜ ᱞᱟᱹᱠᱛᱤ ᱫᱚ ᱡᱟᱦᱟᱱᱟᱜ ᱟᱛᱳ ᱚᱲᱟᱜ ᱨᱮ ᱵᱤᱯᱚᱫ ᱟᱯᱚᱫ ᱨᱮᱢ ᱯᱟᱲᱟᱣ ᱠᱚᱜ ᱠᱷᱟᱱ ᱥᱮ ᱡᱟᱦᱟᱱᱟᱜ ᱮᱴᱠᱮᱴᱚᱬᱮ ᱥᱮᱴᱮᱨᱟᱢ ᱠᱷᱟᱱ ᱚᱸᱰᱮ ᱫᱚ ᱯᱩᱞᱤᱥ ᱟᱛᱮᱜᱮ ᱚᱱᱟ ᱫᱚ ᱥᱩᱥᱟᱹᱨ ᱦᱩᱭᱩᱜ ᱛᱟᱢᱟ ᱯᱚᱧᱪᱟᱭᱮᱛ ᱨᱮᱱᱟᱜ ᱠᱟᱛᱷᱟ ᱦᱚᱸ ᱴᱷᱤᱠ ᱚᱱᱠᱟᱜᱮ ᱥᱮ ᱱᱚᱣᱟ ᱛᱚᱦᱚᱥᱤᱞ ᱚᱯᱷᱤᱥ ᱥᱮ ᱵᱤ ᱮ ᱞᱟᱨ ᱚᱯᱷᱤᱥ ᱠᱚ ᱡᱟᱦᱟᱸ ᱠᱚ ᱢᱮᱱᱟᱜᱼᱟ ᱚᱱᱟ ᱠᱚᱨᱮᱜ ᱥᱮᱱ ᱞᱮᱱ ᱨᱮᱦᱚᱸ ᱯᱩᱭᱥᱟᱹ ᱨᱮᱱᱟᱜ ᱠᱟᱛᱷᱟ ᱜᱮ ᱦᱤᱡᱩᱜᱼᱟ ᱟᱨ ᱚᱱᱟ ᱫᱚ ᱡᱚᱛᱚ ᱰᱟᱭᱨᱮᱴ ᱚᱯᱷᱤᱥ ᱨᱮᱫᱚ ᱵᱟᱢ ᱪᱤᱠᱟᱹ ᱫᱟᱲᱮᱭᱟᱜᱼᱟ ᱚᱱᱟ ᱨᱮᱱ ᱡᱟᱦᱟᱸᱭ ᱚᱸᱰᱮ ᱢᱳᱦᱨᱤ ᱠᱚ ᱢᱮᱱᱟᱜ ᱠᱚᱣᱟ ᱩᱱᱠᱩ ᱩᱱᱠᱩᱭᱟᱛᱮ ᱜᱮ ᱠᱟᱹᱢᱤ ᱫᱚ ᱦᱩᱭᱩᱜᱼᱟ ᱟᱨ ᱚᱱᱟ ᱞᱮᱠᱟᱛᱮ ᱚᱱᱟ ᱠᱚᱨᱮ ᱫᱚ ᱥᱟᱢᱟᱝ ᱫᱟᱯᱨᱟᱢ ᱦᱩᱭ ᱠᱟᱱᱟ ᱢᱮᱱᱠᱷᱟᱱ ᱯᱩᱭᱥᱟᱹ ᱪᱷᱟᱲᱟ ᱞᱟᱹᱢᱤ ᱫᱚ ᱵᱟᱭ ᱦᱩᱭᱩᱜ ᱜᱮᱭᱟ ᱟᱨ ᱯᱩᱭᱥᱟᱹ ᱦᱚᱸ ᱟᱹᱛᱷᱟᱹᱱ ᱠᱚ ᱠᱷᱚᱡᱽ ᱜᱮᱭᱟ ᱚᱱᱟᱛᱮ ᱡᱟᱦᱟᱸ ᱱᱟᱥᱮᱛᱮ ᱥᱩᱥᱟᱹᱨᱚᱜᱼᱟ ᱚᱱᱟ ᱠᱟᱹᱢᱤ ᱠᱚ ᱵᱟᱝ ᱥᱩᱥᱟᱹᱨ ᱞᱟᱹᱜᱤᱫᱚᱜᱼᱟ ᱟᱫᱚ ᱚᱱᱟ ᱠᱳᱨᱴ ᱠᱟᱹᱪᱷᱟᱹᱨᱤ ᱥᱮ ᱛᱷᱟᱱᱟ ᱯᱩᱞᱤᱥ ᱚᱱᱟ ᱠᱚᱨᱮ ᱫᱚ ᱯᱩᱭᱥᱟᱹ ᱨᱮᱱᱟᱜ ᱠᱟᱛᱷᱟ ᱜᱮ ᱢᱮᱱᱟᱜᱼᱟ ᱟᱨ ᱴᱷᱤᱠ ᱥᱟᱺᱦᱤᱡ ᱱᱟᱥᱮ ᱦᱚᱸ ᱵᱟᱝ ᱵᱟᱰᱟᱭ ᱛᱟᱦᱮᱱ ᱠᱷᱟᱱ ᱟᱹᱰᱤ ᱟᱹᱰᱤ ᱯᱩᱭᱥᱟᱹ ᱠᱚ ᱚᱸᱰᱮ ᱠᱚ ᱠᱷᱚᱡᱚᱜᱼᱟ ᱥᱮ ᱠᱚ ᱦᱟᱛᱟᱣᱟ ᱟᱨ ᱚᱱᱟᱠᱚ ᱦᱟᱛᱟᱣ ᱞᱮᱠᱷᱟᱱ ᱟᱢᱟᱜ ᱠᱟᱹᱢᱤ ᱫᱚ ᱵᱟᱝ ᱦᱚᱸ ᱵᱟᱝ ᱠᱩᱲᱟᱹᱣ ᱫᱟᱲᱮᱭᱟᱜᱼᱟ ᱚᱱᱠᱟᱱᱟᱜ ᱚᱵᱚᱥᱛᱷᱟ ᱛᱤᱸᱜᱩᱱᱟ ᱚᱱᱟ ᱞᱮᱠᱟᱛᱮ ᱯᱩᱭᱥᱟᱹ ᱠᱟᱹᱣᱰᱤ ᱠᱚ ᱵᱟᱝ ᱛᱟᱦᱮᱸ ᱞᱮᱠᱷᱟᱱ ᱚᱠᱟ ᱛᱷᱟᱱᱟ ᱯᱩᱞᱤᱥ ᱥᱮ ᱠᱳᱨᱴ ᱠᱟᱹᱪᱷᱟᱹᱨᱤ ᱥᱮ ᱯᱚᱧᱪᱟᱭᱮᱛ ᱚᱯᱷᱤᱥ ᱚᱠᱟ ᱨᱮᱦᱚᱸ ᱵᱟᱝᱜᱮ ᱠᱟᱹᱢᱤ ᱥᱩᱥᱟᱹᱨᱚᱜᱼᱟ ᱟᱨ ᱚᱱᱟ ᱫᱚ ᱫᱷᱟᱨ ᱩᱫᱷᱟᱹᱨ ᱛᱮᱦᱚᱸ ᱵᱟᱝᱠᱚ ᱠᱟᱹᱢᱤ ᱠᱟᱛᱟᱢᱟ ᱡᱟᱦᱟᱸ ᱜᱮᱠᱚ ᱚᱱᱟ ᱜᱮᱠᱚ ᱠᱟᱹᱢᱤ ᱠᱚ ᱥᱩᱥᱟᱹᱨᱟ